ᱥᱮᱫᱟᱭ ᱱᱚᱣᱟ ᱮᱞᱟᱠᱟ ᱨᱮ ᱢᱤᱫᱴᱮᱱ ᱨᱟᱡᱟᱭ ᱛᱟᱦᱮᱸᱠᱟᱱᱟ ᱩᱱᱤ ᱨᱟᱡᱟ ᱫᱚ ᱱᱚᱣᱟ ᱮᱞᱟᱠᱟ ᱜᱚᱴᱟᱭ ᱥᱟᱥᱚᱱ ᱞᱮᱫᱼᱟ ᱩᱱᱤ ᱨᱟᱡᱟᱣᱟᱜ ᱠᱟᱛᱷᱟ ᱛᱮ ᱡᱚᱛᱚ ᱦᱚᱲ ᱠᱚ ᱥᱮᱱᱚᱜ ᱠᱟᱱ ᱛᱟᱦᱮᱸᱫ ᱨᱟᱡᱟ ᱡᱟᱦᱟᱸ ᱜᱮᱭ ᱢᱮᱱᱮᱫ ᱛᱟᱦᱮᱱ ᱚᱱᱟ ᱜᱮᱠᱚ ᱟᱸᱡᱚᱢᱮᱫ ᱛᱟᱦᱮᱱ ᱟᱨ ᱵᱟᱠᱷᱟᱱ ᱫᱚ ᱫᱟᱞᱮᱫ ᱠᱚ ᱛᱟᱦᱮᱱᱟ ᱟᱨ ᱨᱮᱸᱜᱮᱡ ᱛᱮᱛᱟᱝ ᱛᱟᱦᱮᱸ ᱠᱟᱛᱮᱫ ᱨᱟᱡᱟ ᱡᱟᱦᱟᱸᱭ ᱢᱮᱱᱟ ᱚᱱᱟ ᱜᱮᱠᱚ ᱟᱸᱡᱚᱢᱮᱫ ᱛᱟᱦᱮᱱᱟ ᱟᱨ ᱱᱤᱛᱳᱜ ᱫᱚ ᱨᱟᱡᱟ ᱵᱚᱝᱥᱚ ᱢᱮᱱᱟᱜ ᱨᱮᱦᱚᱸ ᱵᱟᱝ ᱠᱚ ᱥᱟᱥᱚᱱ ᱫᱟᱲᱮᱭ ᱠᱟᱫᱟ ᱨᱟᱡᱟ ᱡᱚᱠᱷᱚᱱ ᱨᱟᱡᱟ ᱡᱚᱠᱷᱚᱱ ᱵᱟᱭ ᱥᱟᱥᱚᱱ ᱫᱟᱲᱮᱣ ᱠᱟᱫᱟ ᱛᱚᱠᱷᱚᱱ ᱫᱚ ᱚᱠᱚᱭ ᱦᱚᱸ ᱵᱟᱝ ᱠᱚ ᱟᱸᱡᱚᱢ ᱞᱮᱫᱟ ᱱᱤᱛᱚᱜ ᱫᱚ ᱫᱟ ᱨᱟᱡᱽ ᱨᱟᱡᱟ ᱫᱚ